ᱜᱚᱢᱠᱮ ᱡᱚᱦᱟᱨ ᱜᱮ ᱤᱧ ᱞᱚᱥᱟᱰᱤ ᱠᱷᱚᱱᱤᱧ ᱢᱮᱱᱮᱫᱼᱟ ᱤᱧ ᱯᱮ ᱫᱤᱱ ᱢᱟᱲᱟᱝ ᱨᱮ ᱤᱧ ᱟᱠᱟᱫᱼᱟ ᱠᱷᱟᱱ ᱚᱱᱟ ᱛᱮᱧ ᱦᱮᱡ ᱟᱠᱟᱱᱟ ᱪᱮ ᱵᱟᱝᱟ ᱠᱟᱹᱴᱤᱡ ᱮᱢ ᱞᱟᱹᱭ ᱥᱟᱰᱮᱭᱤᱧᱟ ᱦᱩᱱᱟᱹᱝ ᱪᱮᱫᱟᱜ ᱪᱮ ᱤᱧ ᱢᱤᱫᱴᱟᱝ ᱵᱟᱯᱞᱟ ᱨᱮ ᱫᱚᱨᱠᱟᱨᱚᱜ ᱠᱟᱱᱟᱛᱤᱧ ᱚᱱᱟᱛᱮ ᱟᱹᱰᱤ ᱞᱚᱜᱚᱱ ᱫᱷᱟᱨᱟ ᱩᱱᱟᱹᱝ ᱮᱢ ᱤᱧᱟ

ᱤᱧᱟᱹᱜ ᱫᱚ ᱦᱩᱭᱩᱜ ᱠᱟᱱᱟ ᱫᱩᱭ ᱛᱤᱱ ᱟᱴ ᱪᱷᱚ ᱟᱨ ᱢᱩᱪᱟᱹᱫ ᱟᱫᱷᱟᱨ ᱛᱤᱧ ᱦᱩᱭᱩᱜ ᱠᱟᱱᱟ ᱱᱚ ᱫᱩᱭ ᱮᱠ ᱛᱤᱱ

ᱠᱟᱛᱮᱫ ᱧᱮᱞ ᱢᱮᱥᱮ ᱦᱩᱭ ᱟᱠᱟᱱᱟ ᱪᱮ ᱵᱟᱝᱟ ᱪᱮ ᱟᱢ ᱟᱢ ᱴᱷᱮᱡ ᱥᱮᱴᱮᱨ ᱟᱠᱟᱱᱟ ᱥᱮ ᱵᱟᱝᱟ ᱟᱨ ᱵᱟᱠᱷᱟᱱ ᱱᱚᱣᱟ ᱵᱟᱯᱞᱟ ᱚᱲᱟᱜ ᱟᱹᱰᱤ ᱡᱳᱨ ᱚᱥᱩᱵᱤᱫᱷᱟᱨᱮᱧ ᱧᱩᱨᱩᱜᱼᱟ ᱪᱮᱫᱟᱜ ᱪᱮ ᱯᱮᱲᱟ ᱠᱚᱠᱚ ᱦᱮᱡ ᱠᱚᱜᱼᱟ ᱟᱨ ᱱᱤᱛᱚᱜ ᱫᱟᱜ ᱫᱤᱱ ᱥᱟᱦᱟᱱ ᱠᱚᱦᱚᱸ ᱱᱚᱥᱚᱝ ᱪᱟᱵᱟ ᱟᱠᱟᱱᱟ ᱚᱱᱟ ᱠᱷᱟᱹᱛᱤᱨ ᱤᱧ ᱢᱮᱛᱟᱢ ᱠᱟᱱᱟ ᱠᱟᱹᱴᱤᱡ ᱞᱚᱜᱚᱱ ᱫᱷᱟᱨᱟ ᱪᱮᱥᱴᱟᱣᱟᱹᱧ ᱡᱮᱢᱚᱱ ᱤᱧ ᱟᱞᱚᱧ ᱚᱥᱩᱵᱤᱫᱷᱟᱜ ᱢᱟ ᱟᱨ ᱯᱮᱲᱟᱠᱚ ᱡᱮᱢᱚᱱ ᱡᱚᱢᱼᱧᱩ ᱠᱟᱛᱮᱫ ᱟᱹᱰᱤ ᱱᱟᱯᱟᱭ ᱥᱟᱹᱦᱤᱡᱛᱮᱧ ᱵᱤᱫᱟᱹᱭ ᱠᱟᱠᱚ ᱢᱟ ᱢᱟᱥᱮ ᱮᱱᱠᱷᱟᱱ ᱫᱚ

ᱚᱸᱰᱮ ᱧᱮᱞ ᱠᱟᱛᱮᱫ ᱵᱟᱲᱟᱭ ᱦᱚᱪᱚᱧ ᱢᱮ